ᱦᱮᱸ ᱤᱧ ᱠᱚᱞᱠᱟᱛᱟ ᱵᱟᱡᱟᱨ ᱠᱷᱚᱱ ᱤᱧ ᱞᱟᱹᱭᱮ ᱮᱫ ᱛᱟᱦᱮᱸᱫ ᱦᱮᱸ ᱞᱟᱹᱭᱫᱟᱹᱧ ᱵᱟᱹᱠᱩᱲᱟ ᱵᱟᱹᱠᱩᱲᱟ ᱰᱤᱥᱴᱤᱠ ᱢᱚᱫᱽᱫᱷᱮ ᱨᱮ ᱥᱮ ᱨᱚᱠᱚᱢ ᱯᱚᱨᱡᱚᱴᱚᱱ ᱡᱟᱭᱜᱟ ᱫᱚ ᱚᱠᱟ ᱨᱮ ᱢᱮᱱᱟᱜ ᱟ ᱚᱻ

ᱚᱻ ᱟᱪᱪᱷᱟ ᱢᱩᱠᱩᱴᱢᱩᱱᱤᱯᱩᱨ ᱨᱮᱫᱚ ᱪᱮᱫ ᱪᱮᱫ ᱠᱚ ᱡᱤᱱᱤᱥ ᱠᱚ ᱢᱮᱱᱟᱜ ᱟ ᱧᱮᱞ ᱛᱮᱱᱟᱜ ᱫᱚ ᱧᱮᱞ ᱠᱚᱨᱮᱱᱟᱜ ᱡᱤᱱᱤᱥ ᱠᱚ ᱪᱮᱫ ᱪᱮᱫ ᱠᱚ ᱢᱮᱱᱟᱜ ᱟ ᱢᱟᱱᱮ ᱢᱟᱦᱟᱸ ᱢᱟᱱᱮ ᱢᱮᱫ ᱴᱮᱱ ᱴᱟᱱ ᱢᱟᱱᱮ ᱢᱮᱫ ᱴᱮᱱ ᱧᱮᱞ ᱠᱟᱛᱮᱫ ᱢᱤᱫ ᱴᱮᱱ ᱢᱟᱱᱮ ᱯᱷᱩᱨᱛᱤ ᱵᱩᱡᱩᱜ ᱟ ᱡᱮ ᱵᱟᱝ ᱱᱚᱶᱟ ᱡᱤᱱᱤᱥ ᱴᱟᱜ ᱱᱚᱰᱮᱧ ᱧᱮᱞ ᱟᱠᱟᱫᱟ ᱚᱱᱠᱟᱱᱟᱜ ᱡᱤᱱᱤᱥ ᱴᱟᱜ ᱱᱚᱰᱮ ᱪᱮᱫ ᱡᱤᱱᱤᱥ ᱴᱟᱜ ᱢᱮᱱᱟᱜ ᱟ ᱟᱠᱚᱨᱥᱚᱱ ᱞᱟᱹᱜᱤᱫ ᱛᱮ ᱟᱞᱮᱭᱟᱜ ᱟᱠᱚᱨᱥᱚᱱ ᱞᱟᱹᱜᱤᱫ ᱛᱮ ᱚ ᱟᱫᱚ ᱱᱚᱶᱟ ᱫᱚ ᱡᱟᱦᱟᱸ ᱚᱱᱰᱮ ᱱᱟᱹᱣᱠᱟᱹ ᱢᱮᱱᱟᱜ ᱟ ᱚᱱᱟ ᱠᱚᱫᱚ ᱵᱟᱝ ᱰᱩᱵᱩᱡᱚᱜ ᱜᱮᱭᱟ ᱥᱮ ᱵᱷᱟᱥᱟᱜ ᱜᱮᱭᱟ ᱚ ᱟᱪᱷᱟ ᱤᱭᱟᱹ ᱱᱚᱱᱰᱮ ᱡᱟᱦᱟᱸ ᱟᱨ ᱢᱮᱫ ᱴᱮᱱ ᱮᱢ ᱞᱟᱹᱭ ᱠᱮᱫᱟ ᱡᱮ ᱥᱩᱥᱩᱱᱤᱭᱟᱹ ᱚᱱᱟ ᱥᱩᱥᱩᱱᱤᱭᱟᱹ ᱨᱮᱫᱚ ᱪᱮᱫ ᱪᱮᱫ ᱚᱱᱠᱟᱱᱟᱜ ᱧᱮᱞ ᱛᱮᱱᱟᱜ ᱡᱤᱱᱤᱥ ᱠᱚᱫᱚ ᱢᱮᱱᱟᱜ ᱟ

ᱦᱩᱸ ᱟᱪᱪᱷᱟ ᱥᱩᱥᱩᱱᱤᱭᱟᱹ ᱨᱮᱫᱚ ᱡᱟᱦᱟᱸ ᱚᱱᱟ ᱵᱩᱨᱩ ᱠᱚᱢ ᱞᱟᱹᱭ ᱚᱪᱚ ᱠᱮᱫᱟ ᱚᱱᱟ ᱵᱩᱨᱩ ᱠᱚᱫᱚ ᱛᱤᱱ ᱢᱟᱨᱟᱝ ᱵᱩᱨᱩ ᱠᱟᱱᱟ ᱫᱮᱡ ᱠᱚ ᱟᱸᱲᱜᱚ ᱨᱟᱠᱟᱵ ᱫᱮᱡ ᱠᱚ ᱜᱟᱱᱚᱜ ᱟ ᱟᱪᱪᱷᱟ ᱤᱧ ᱡᱟᱦᱟᱸᱧ ᱠᱩᱥᱤ ᱟᱫᱟ ᱚᱱᱟ ᱡᱟᱦᱟᱸ ᱢᱩᱠᱩᱴᱢᱩᱱᱤᱯᱩᱨ ᱟᱞᱮ ᱤᱭᱟᱹ ᱞᱮ ᱫᱟᱬᱟᱱ ᱞᱮ ᱪᱟᱞᱟᱜ ᱞᱟᱹᱜᱤᱫ ᱮᱸ ᱯᱚᱨᱡᱚᱴᱚᱱ ᱞᱟᱹᱜᱤᱫ ᱛᱮ ᱛᱟᱦᱞᱮ ᱚᱱᱟ ᱠᱟᱹᱴᱤᱡ ᱨᱟᱥᱛᱟ ᱡᱩᱫᱤᱢ ᱞᱟᱹᱭ ᱟᱹᱧ ᱠᱷᱟᱱ ᱫᱚ ᱟᱹᱰᱤ ᱜᱮ ᱵᱷᱟᱜᱤ ᱠᱚᱜ ᱟ ᱚᱠᱟ ᱥᱮᱫ ᱛᱮ ᱚᱠᱟ ᱥᱮᱫ ᱛᱤᱧ ᱪᱟᱞᱟᱜ ᱟ ᱚᱱᱟ ᱠᱟᱹᱴᱤᱡ ᱨᱟᱥᱛᱟ ᱠᱟᱹᱴᱤᱡ ᱞᱟᱹᱭ ᱵᱩᱡᱷᱟᱹᱣ ᱜᱚᱫ ᱟᱹᱧ ᱢᱮ ᱤᱧ ᱫᱚ ᱠᱳᱞᱠᱟᱛᱟ ᱠᱷᱚᱱ ᱤᱧ ᱞᱟᱹᱭ ᱠᱮᱫᱟ

ᱟᱨ ᱜᱟᱹᱰᱤ ᱫᱚ ᱟᱵᱮᱞᱮᱵᱮᱞ ᱡᱚᱜᱟᱡᱳᱜᱽ ᱠᱚᱫᱚ ᱢᱮᱱᱟᱜ ᱜᱮᱭᱟ ᱦᱩᱸ ᱟᱞᱮᱭᱟᱜ ᱠᱚᱫᱚ ᱚᱱᱟᱻ ᱦᱚᱨ ᱵᱤᱨ ᱠᱚᱨᱮ ᱫᱚ ᱠᱚᱱᱚ ᱚᱥᱩᱵᱤᱫᱷᱟ ᱠᱚ ᱦᱚᱸ ᱵᱟᱝ ᱦᱩᱭᱩᱜ ᱜᱮᱛᱟᱞᱮᱭᱟ ᱟᱪᱪᱷᱟ ᱴᱷᱤᱠ ᱜᱮᱭᱟ ᱛᱟᱦᱞᱮ ᱚᱱᱟ ᱜᱮ ᱵᱟᱲᱟᱭ ᱡᱚᱝ ᱛᱮᱱᱟᱜ ᱛᱟᱦᱮᱸ ᱠᱟᱱᱟ ᱴᱷᱤᱠ